ᱵᱤᱨᱵᱷᱩᱢ ᱦᱚᱱᱚᱛ ᱨᱮ ᱵᱚᱭᱚᱥ ᱦᱚᱲ ᱡᱟᱸᱦᱟᱭ ᱢᱮᱱᱟᱜ ᱠᱚᱣᱟ ᱩᱱᱠᱩ ᱠᱚ ᱥᱟᱶᱟᱨ ᱥᱮᱵᱟ ᱥᱮ ᱥᱟᱶᱛᱟᱨᱤᱭᱟᱹ ᱜᱚᱲᱚ ᱠᱚ ᱵᱷᱟᱜᱮ ᱜᱮᱠᱚ ᱧᱟᱢ ᱮᱫᱟ ᱧᱟᱢᱮᱫ ᱠᱟᱱ ᱨᱮᱦᱚᱸ ᱠᱚ ᱚᱱᱟ ᱥᱟᱶᱛᱮ ᱢᱤᱫᱼᱵᱟᱨ ᱵᱚᱭᱚᱥ ᱦᱚᱲ ᱠᱚ ᱟᱭᱢᱟ ᱥᱚᱢᱚᱭ ᱠᱚ ᱵᱟᱫᱚᱜ ᱠᱟᱱ ᱜᱮᱭᱟ ᱡᱮᱞᱮᱠᱟ ᱯᱩᱨᱩᱫᱷᱩᱞ ᱵᱷᱟᱛᱟ ᱚᱱᱟ ᱵᱷᱟᱛᱟ ᱧᱟᱢ ᱠᱚ ᱮᱦᱚᱵᱚᱜ ᱠᱟᱱᱟ ᱧᱟᱢ ᱧᱟᱢᱛᱮ ᱟᱭᱢᱟ ᱡᱚᱠᱷᱚᱱ ᱢᱟᱡᱷᱮ ᱨᱮ ᱵᱚᱱᱫᱚᱜ ᱠᱟᱱ ᱛᱟᱠᱚᱣᱟ ᱡᱤᱨᱟᱹᱣ ᱯᱮᱱᱥᱚᱱ ᱡᱤᱨᱟᱹᱣ ᱯᱮᱱᱥᱚᱱ ᱦᱚᱸ ᱚᱯᱷᱤᱥ ᱠᱟᱹᱢᱤ ᱢᱩᱪᱟᱹᱫ ᱥᱟᱶᱼᱥᱟᱶᱛᱮ ᱤᱱᱟᱹ ᱢᱟᱹᱦᱱᱟᱹ ᱠᱷᱚᱱᱟᱜ ᱫᱚ ᱵᱟᱝᱠᱚ ᱧᱟᱢᱮᱫᱟ ᱛᱷᱚᱲᱟ ᱜᱟᱱ ᱠᱚ ᱯᱚᱨᱮ ᱠᱚ ᱧᱟᱢᱮᱫᱟ ᱟᱨ ᱵᱤᱨᱵᱷᱩᱢ ᱨᱮ ᱡᱟᱸᱦᱟᱭ ᱡᱚᱛᱚᱱ ᱦᱟᱛᱟᱣ ᱯᱩᱨᱩᱫᱷᱩᱞ ᱟᱥᱨᱚᱭ ᱢᱮᱱᱟᱜᱼᱟ ᱚᱱᱟᱠᱚ ᱟᱥᱨᱚᱭ ᱨᱮ ᱡᱚᱢ ᱧᱩ ᱠᱚᱫᱚ ᱟᱹᱰᱤ ᱢᱚᱸᱡᱽ ᱫᱚ ᱵᱟᱝ ᱠᱚ ᱮᱢᱟ ᱠᱚ ᱠᱟᱱᱟ ᱚᱱᱟ ᱥᱟᱶᱛᱮ ᱡᱚᱛᱚᱱ ᱠᱚᱸᱦᱚ ᱠᱷᱩᱵᱽ ᱢᱚᱸᱡᱽ ᱫᱚ ᱵᱟᱝ ᱠᱚ ᱧᱟᱢᱮᱫᱟ ᱛᱚ ᱱᱚᱣᱟ ᱠᱚ ᱡᱟᱛᱮ ᱢᱚᱸᱡᱽ ᱛᱮᱠᱚ ᱧᱟᱢ ᱛᱟᱵᱚᱱ ᱚᱱᱟᱛᱮ ᱵᱤᱨᱵᱷᱩᱢ ᱨᱮᱱ ᱡᱟᱸᱦᱟᱭ ᱦᱚᱱᱚᱛ ᱨᱮ ᱧᱮᱧᱮᱞ ᱠᱚ ᱢᱮᱱᱟᱜ ᱠᱚᱣᱟ ᱩᱱᱠᱩ ᱡᱟᱛᱮ ᱱᱩᱠᱩ ᱵᱚᱭᱮᱥ ᱦᱚᱲ ᱠᱚ ᱡᱟᱛᱮ ᱢᱚᱸᱡᱽᱛᱮ ᱡᱚᱛᱚᱱ ᱥᱮ ᱥᱮᱵᱟ ᱠᱚ ᱧᱟᱢ ᱚᱱᱟ ᱞᱟᱹᱜᱤᱫ ᱤᱧ ᱩᱱᱠᱩ ᱴᱷᱮᱱ ᱟᱹᱭᱫᱟᱹᱨ ᱤᱧ ᱫᱚᱦᱚᱭᱮᱫᱟ